ᱯᱮ ᱡᱩᱱ ᱟᱨ ᱠᱟᱨᱟᱢ ᱛᱤᱨᱮᱥᱮ ᱡᱩᱱ ᱦᱤᱞᱚᱜ ᱟᱞᱮ ᱟᱛᱳ ᱨᱮ ᱥᱤᱫᱷᱩ ᱠᱟᱹᱱᱦᱩᱣᱟᱜ ᱢᱩᱴᱷᱟᱹᱱ ᱨᱮ ᱵᱟᱦᱟ ᱢᱟᱞᱟ ᱞᱮ ᱟᱨᱟᱣ ᱟᱠᱤᱱᱟ ᱟᱨ ᱫᱷᱩᱯ ᱫᱷᱩᱸᱲᱟᱹ ᱠᱚ ᱡᱩᱞ ᱠᱟᱛᱮ ᱯᱩᱡᱟᱹ ᱯᱟᱥᱟ ᱣᱟᱠᱤᱱᱟᱞᱮ ᱟᱨ ᱵᱷᱳᱠ ᱠᱚᱞᱮ ᱡᱚᱢᱟ ᱥᱟᱶᱛᱮ ᱠᱟᱹᱴᱤᱡ ᱞᱮ ᱮᱱᱮᱡ ᱥᱮᱨᱮᱧᱟ ᱟᱨ ᱠᱟᱨᱟᱢ ᱯᱚᱨᱚᱵᱽ ᱫᱚ ᱱᱚᱝᱠᱟ ᱞᱮ ᱢᱟᱱᱟᱣᱟ ᱧᱤᱫᱟᱹ ᱨᱮ ᱠᱟᱨᱟᱢ ᱞᱮ ᱵᱤᱫᱼᱟ ᱟᱨ ᱯᱩᱡᱟᱹ ᱥᱟᱶ ᱛᱮ ᱠᱟᱨᱟᱢ ᱵᱤᱱᱛᱤ ᱦᱩᱭᱩᱜᱼᱟ ᱟᱨ ᱫᱚᱥᱟᱨ ᱦᱤᱞᱚᱜ ᱢᱤᱫ ᱛᱮᱠᱤᱱ ᱠᱟᱨᱟᱢ ᱫᱚᱱ ᱦᱩᱭᱩᱜᱼᱟ ᱟᱨ ᱢᱩᱪᱟᱹᱫ ᱨᱮ ᱠᱟᱨᱟᱢ ᱦᱟᱹᱨ ᱠᱟᱛᱮᱫ ᱫᱟᱜ ᱨᱮ ᱵᱷᱟᱥᱟᱣ ᱠᱟᱛᱮᱫ ᱠᱟᱨᱟᱢ ᱯᱚᱨᱚᱵᱽ ᱫᱚᱞᱮ ᱢᱩᱪᱟᱹᱫᱟ